ᱵᱮᱝᱠ ᱫᱚ ᱱᱟᱦᱟᱜ ᱠᱟᱹᱣᱰᱤ ᱵᱟᱸᱫᱤ ᱠᱟᱱᱟ ᱱᱚᱣᱟ ᱨᱮ ᱞᱮᱱᱫᱮᱱ ᱞᱟᱹᱜᱤᱫ ᱛᱮ ᱟᱵᱚᱣᱟᱜ ᱞᱟᱹᱠᱛᱤ ᱡᱟᱹᱱᱤᱡ ᱫᱚᱦᱚᱭ ᱞᱟᱹᱜᱤᱫ ᱛᱮ ᱠᱟᱹᱣᱰᱤ ᱫᱚᱦᱚᱭ ᱞᱟᱹᱜᱤᱫ ᱛᱮ ᱱᱚᱣᱟ ᱫᱚᱵᱚ ᱢᱩᱨᱟᱹᱭ ᱫᱚᱦᱚ ᱠᱟᱜ ᱠᱟᱱᱟ ᱛᱚᱵᱮ ᱱᱚᱣᱟ ᱵᱮᱝᱠ ᱫᱚ ᱯᱟᱹᱦᱤᱞ ᱫᱚ ᱱᱤᱡᱮ ᱜᱮ ᱥᱮᱱ ᱠᱟᱛᱮᱫ ᱞᱮᱱᱫᱮᱱ ᱦᱩᱭᱩᱜᱼᱟ ᱟᱨ ᱡᱟᱦᱟᱸ ᱛᱤᱱᱟᱹᱜ ᱜᱮ ᱵᱮᱝᱠ ᱯᱟᱦᱟᱴᱟ ᱠᱷᱚᱱᱟᱜ ᱥᱩᱵᱤᱫᱷᱟ ᱠᱚ ᱥᱮ ᱞᱟᱵᱷ ᱠᱚ ᱢᱮᱱᱟᱜᱼᱟ ᱚᱱᱟ ᱦᱟᱛᱟᱣ ᱦᱩᱭᱩᱜ ᱛᱟᱦᱮᱸᱫ ᱱᱤᱡᱮ ᱜᱮ ᱞᱟᱹᱭ ᱠᱟᱛᱮᱫ ᱥᱮᱱ ᱠᱟᱛᱮᱫ ᱦᱩᱭᱩᱜ ᱛᱟᱦᱮᱸᱫ ᱱᱟᱦᱟᱜ ᱫᱚ ᱤᱱᱴᱟᱨᱱᱮᱹᱴ ᱦᱩᱭ ᱠᱟᱛᱮᱫ ᱡᱚᱛᱚᱱᱟᱜ ᱜᱮ ᱵᱮᱝᱠ ᱨᱮ ᱵᱟᱝ ᱥᱮᱱ ᱠᱟᱛᱮᱫ ᱤᱱᱴᱟᱨᱱᱮᱹᱴ ᱥᱮ ᱢᱳᱵᱟᱭᱤᱞ ᱥᱮ ᱠᱚᱢᱯᱤᱭᱩᱴᱟᱨ ᱨᱮ ᱧᱮᱞ ᱠᱟᱛᱮᱫ ᱜᱮ ᱵᱮᱝᱠ ᱠᱷᱚᱱᱟᱜ ᱡᱟᱦᱟᱸ ᱛᱤᱱᱟᱹᱜ ᱜᱮ ᱞᱟᱵᱷ ᱥᱮ ᱥᱩᱵᱤᱫᱷᱟ ᱧᱟᱢᱚᱜ ᱠᱟᱱᱟ ᱚᱱᱟ ᱠᱚᱵᱚ ᱵᱟᱲᱟᱭ ᱫᱟᱲᱮᱭᱟᱜ ᱠᱟᱱᱟ ᱟᱨ ᱵᱮᱝᱠ ᱦᱚᱸ ᱟᱡ ᱯᱟᱦᱟᱴᱟ ᱥᱮᱫ ᱠᱷᱚᱱ ᱡᱟᱹᱥᱛᱤ ᱛᱮ ᱡᱟᱹᱥᱛᱤ ᱟᱡᱟᱜ ᱥᱩᱵᱤᱫᱷᱟ ᱠᱚ ᱞᱟᱹᱭ ᱞᱟᱹᱜᱤᱫ ᱛᱮ ᱱᱮᱴ ᱨᱮ ᱟᱲᱟᱜᱟᱭ ᱛᱚᱵᱮ ᱱᱟᱦᱟᱜ ᱫᱚ ᱟᱹᱰᱤ ᱜᱟᱱ ᱵᱮᱝᱠ ᱦᱩᱭᱱᱟ ᱯᱨᱟᱭᱵᱷᱮᱴ ᱟᱨ ᱥᱚᱨᱠᱟᱨᱤ ᱛᱚ ᱚᱱᱟ ᱠᱚ ᱱᱤᱛ ᱠᱚᱢᱯᱤᱴᱤᱥᱚᱱ ᱪᱟᱞᱟᱜ ᱠᱟᱱ ᱛᱮ ᱡᱚᱛᱚ ᱵᱮᱝᱠ ᱜᱮ ᱱᱟᱯᱟᱭ ᱱᱟᱯᱟᱭ ᱟᱨ ᱟᱹᱰᱤ ᱥᱩᱵᱤᱫᱷᱟ ᱠᱚ ᱮᱢᱚᱜ ᱠᱟᱱᱟ ᱟᱨ ᱱᱚᱣᱟ ᱱᱮᱴ ᱥᱤᱥᱴᱮᱢ ᱪᱟᱹᱞᱩ ᱠᱟᱛᱮᱫ ᱫᱚ ᱛᱟᱹᱦᱩ ᱜᱮ ᱱᱚᱣᱟ ᱵᱟᱹᱲᱛᱤ ᱟᱠᱟᱱᱟ ᱛᱚᱵᱮ ᱤᱱᱴᱟᱨᱱᱮᱹᱴ ᱫᱚ ᱵᱮᱝᱠᱤᱝ ᱞᱟᱹᱜᱤᱫ ᱛᱮ ᱟᱹᱰᱤ ᱜᱮ ᱞᱟᱹᱠᱛᱤ ᱠᱟᱱᱟ ᱟᱫᱚ ᱚᱱᱮ ᱢᱤᱢᱤᱫ ᱫᱷᱟᱣ ᱱᱮᱹᱴ ᱠᱚ ᱥᱮ ᱚᱱᱞᱟᱭᱤᱱ ᱵᱟᱝ ᱱᱮᱹᱴᱣᱟᱨᱠ ᱠᱚ ᱵᱟᱝ ᱧᱟᱢ ᱞᱮᱠᱷᱟᱱ ᱟᱹᱰᱤ ᱜᱮ ᱫᱤᱠᱠᱚᱛ ᱦᱩᱭᱩᱜ ᱠᱟᱱᱟ ᱮᱱᱦᱚᱸ ᱡᱚᱛᱚ ᱞᱮᱠᱟᱱ ᱵᱮᱝᱠ ᱜᱮ ᱱᱤᱛ ᱫᱚ ᱤᱱᱴᱟᱨᱱᱮᱹᱴ ᱫᱚᱣᱟᱨᱟ ᱛᱮᱜᱮ ᱪᱟᱞᱟᱜ ᱠᱟᱱᱟ ᱟᱨ ᱱᱚᱣᱟ ᱨᱮᱱᱟᱜ ᱥᱩᱵᱤᱫᱷᱟ ᱫᱚ ᱟᱹᱰᱤ ᱵᱷᱟᱹᱜᱤ ᱜᱮ ᱦᱩᱭᱩᱜ ᱠᱟᱱᱟ